ᱦᱮᱸ ᱤᱧ ᱟᱥᱟᱜ ᱠᱟᱱᱟ ᱡᱮ ᱟᱞᱮ ᱥᱮᱫ ᱡᱚᱫᱤ ᱢᱟᱨᱟᱝ ᱢᱟᱨᱟᱝ ᱯᱩᱠᱷᱨᱤ ᱛᱟᱦᱮᱱᱟ ᱟᱹᱰᱤ ᱞᱟᱹᱴᱩ ᱞᱟᱹᱴᱩ ᱜᱟᱰᱟ ᱛᱟᱦᱮᱱᱟ ᱛᱚ ᱤᱧ ᱟᱹᱰᱤᱜᱟᱱᱤᱧ ᱟᱥᱟᱜ ᱠᱟᱱᱟ ᱟᱞᱮ ᱥᱮᱫ ᱞᱟᱹᱴᱩ ᱞᱟᱹᱴᱩ ᱜᱟᱰᱟ ᱛᱟᱦᱮᱱ ᱠᱷᱟᱡ ᱯᱩᱠᱷᱨᱤ ᱛᱟᱦᱮᱱ ᱠᱷᱟᱡ ᱢᱟᱱᱮ ᱫᱟᱜ ᱛᱟᱦᱮᱱ ᱠᱷᱟᱡ ᱟᱨᱠᱤ ᱡᱚᱛᱚ ᱦᱚᱲ ᱢᱟᱱᱮ ᱢᱮᱨᱚᱢ ᱰᱟᱝᱨᱟ ᱟᱨ ᱥᱤᱢ ᱥᱮ ᱦᱚᱲ ᱟᱨ ᱟᱨ ᱪᱮᱬᱮᱼᱪᱤᱯᱨᱩᱫ ᱡᱚᱛᱚ ᱜᱮ ᱢᱟᱱᱮ ᱡᱤᱵᱽ ᱠᱚ ᱢᱮᱱᱟᱜ ᱠᱚᱣᱟ ᱡᱮ ᱚᱱᱟᱛᱤᱧ ᱟᱥᱟᱜ ᱠᱟᱱᱟ ᱡᱮ ᱦᱚᱲ ᱦᱚᱸ ᱫᱟᱜ ᱪᱷᱟᱲᱟ ᱵᱟᱠᱚ ᱵᱟᱧᱪᱟᱜᱼᱟ ᱥᱮ ᱢᱮᱨᱚᱢ ᱰᱟᱝᱨᱟ ᱦᱚᱸ ᱥᱮ ᱡᱤᱵᱽᱼᱡᱚᱱᱛᱩ ᱦᱚᱸ ᱫᱟᱜ ᱪᱷᱟᱲᱟ ᱵᱟᱠᱚ ᱵᱟᱧᱪᱟᱜᱼᱟ ᱟᱫᱚ ᱚᱱᱟᱜᱤᱧ ᱟᱥᱚᱜ ᱠᱟᱱᱟ ᱡᱮ ᱫᱟᱜ ᱛᱟᱦᱮᱱ ᱠᱷᱟᱡ ᱡᱮ ᱟᱹᱰᱤ ᱚᱥᱩᱵᱤᱛᱟ ᱢᱟᱱᱮ ᱥᱩᱵᱤᱛᱟ ᱢᱟᱱᱮ ᱫᱟᱜ ᱛᱟᱦᱮᱱ ᱠᱷᱟᱡ ᱜᱮ ᱟᱨ ᱥᱩᱵᱤᱫᱷᱟ ᱦᱩᱭᱩᱜᱚᱜᱼᱟ ᱟᱨᱠᱤ ᱫᱟᱜ ᱛᱟᱦᱮᱱ ᱠᱷᱟᱡ ᱫᱚ ᱟᱹᱰᱤ ᱢᱚᱡᱽ ᱢᱟᱱᱮ ᱫᱟᱜ ᱪᱷᱟᱲᱟ ᱟᱨ ᱡᱤᱵᱽᱼᱡᱚᱱᱛᱩ ᱦᱚᱸ ᱵᱟᱠᱚ ᱵᱟᱧᱪᱟᱜᱼᱟ ᱥᱮ ᱥᱤᱛᱩᱝ ᱨᱮᱦᱚᱸ ᱥᱤᱛᱩᱝ ᱨᱮᱦᱚᱸᱭ ᱥᱤᱛᱩᱝ ᱨᱮᱦᱚᱸᱭ ᱢᱟᱱᱮ ᱫᱟᱜ ᱪᱷᱟᱲᱟ ᱟᱨ ᱪᱮᱫ ᱦᱚᱸ ᱵᱟᱝ ᱠᱟᱱᱟ ᱢᱟᱱᱮ